ᱤᱧᱟᱹᱜ ᱚᱲᱟᱜ ᱨᱮ ᱡᱚᱠᱷᱚᱱ ᱵᱟᱹᱲᱛᱤ ᱤᱥᱤᱱ ᱦᱩᱭ ᱞᱮᱱ ᱛᱤᱧᱟᱹ ᱚᱱᱟᱜᱤᱧ ᱞᱟᱹᱭ ᱥᱚᱫᱚᱨᱮᱜᱼᱟ ᱢᱟᱲᱟᱝ ᱠᱷᱚᱱᱜᱤᱧ ᱵᱟᱰᱟᱭᱟ ᱛᱮᱦᱮᱧ ᱫᱚ ᱯᱮᱲᱟ ᱠᱚ ᱦᱤᱡᱩᱜᱼᱟ ᱢᱮᱱᱛᱮ ᱥᱤᱢ ᱫᱚ ᱢᱟᱲᱟᱝ ᱠᱷᱚᱱᱤᱧ ᱛᱚᱞ ᱫᱚᱦᱚ ᱞᱮᱫᱮᱭᱟ ᱯᱮᱲᱟ ᱠᱚ ᱦᱮᱡ ᱥᱮᱴᱮᱨᱮᱱ ᱠᱷᱟᱱ ᱥᱤᱢ ᱫᱚᱧ ᱜᱚᱡ ᱦᱚᱪᱚ ᱠᱮᱫ ᱠᱚᱣᱟ ᱫᱟᱠᱟᱧ ᱪᱚᱸᱫᱟ ᱠᱮᱜᱼᱟ ᱥᱤᱢᱤᱧ ᱜᱮᱫ ᱦᱚᱪᱚ ᱠᱮᱫ ᱠᱚᱣᱟᱹᱧ ᱤᱧ ᱫᱚ ᱩᱛᱩ ᱪᱚᱸᱫᱟ ᱞᱟᱹᱜᱤᱫ ᱥᱟᱥᱟᱝ ᱢᱚᱥᱞᱟᱧ ᱨᱮᱰᱤ ᱠᱮᱜᱼᱟ ᱪᱩᱞᱦᱟᱹ ᱥᱩᱨᱤᱧ ᱤᱫᱤ ᱠᱮᱜᱼᱟ ᱫᱟᱠᱟ ᱫᱚᱧ ᱟᱬᱜᱚ ᱠᱮᱜᱼᱟ ᱫᱟᱠᱟ ᱟᱬᱜᱚ ᱠᱟᱛᱮ ᱞᱟᱡ ᱠᱟᱴᱟ ᱫᱚᱧ ᱞᱮᱴᱚ ᱠᱮᱜᱼᱟ ᱤᱱᱟᱹᱛᱟᱭᱚᱢ ᱵᱟᱞᱟᱥᱟᱠᱷᱟ ᱯᱮᱲᱟ ᱫᱚ ᱟᱞᱮ ᱦᱚᱸ ᱟᱹᱰᱤ ᱠᱩᱥᱤ ᱨᱟᱹᱥᱠᱟᱹ ᱦᱟᱺᱰᱤ ᱥᱟᱞᱟᱜ ᱪᱟᱠᱷᱱᱟ ᱫᱚᱞᱮ ᱮᱢᱟᱫ ᱠᱚᱣᱟ ᱡᱚᱢ ᱧᱩ ᱠᱮᱜ ᱟᱞᱮ ᱤᱱᱟᱹᱛᱟᱭᱚᱢ ᱫᱟᱠᱟ ᱥᱟᱞᱟᱜ ᱡᱚᱢ ᱞᱟᱹᱜᱤᱫ ᱩᱛᱩ ᱫᱩᱧ ᱪᱚᱸᱫᱟ ᱠᱮᱜᱼᱟ ᱩᱛᱩ ᱤᱥᱤᱱ ᱠᱟᱛᱮ ᱫᱟᱠᱟᱞᱮ ᱡᱚᱢ ᱠᱮᱜᱼᱟ ᱵᱟᱞᱟ ᱥᱟᱠᱟ ᱠᱟᱛᱷᱟ ᱫᱚ ᱛᱤᱱᱟᱹᱜ ᱠᱩᱥᱤ ᱨᱟᱹᱥᱠᱟᱹ ᱡᱚᱢ ᱠᱮᱜ ᱟᱞᱮ ᱥᱟᱫᱮᱨᱮᱢ ᱫᱩᱲᱩᱵ ᱧᱟᱯᱟᱢ ᱠᱚᱜᱼᱟ ᱡᱚᱢ ᱦᱚᱪᱚ ᱠᱮᱫ ᱠᱚᱣᱟᱞᱮ ᱤᱧ ᱦᱚᱸ ᱟᱹᱰᱤ ᱨᱟᱹᱥᱠᱟᱹᱞᱮ ᱵᱩᱡᱷᱟᱹᱣ ᱠᱮᱜᱼᱟ ᱟᱞᱮ ᱚᱲᱟᱜ ᱦᱚᱲ ᱦᱚᱸ